ᱤᱧᱟᱹᱜ ᱱᱟᱜᱟᱢ ᱢᱮᱱᱛᱮᱫᱚ ᱤᱧᱨᱮᱱ ᱟᱭᱚ ᱵᱟᱵᱟ ᱟᱨ ᱤᱧᱤᱧ ᱦᱩᱰᱤᱧ ᱵᱚᱭᱦᱟ ᱫᱩᱞᱟᱹᱲ ᱟᱨ ᱚᱱᱟ ᱚᱱᱟ ᱥᱟᱶᱛᱮ ᱜᱟᱛᱮ ᱜᱟᱛᱮ ᱥᱟᱹᱜᱟᱹᱭ ᱚᱲᱟᱜ ᱨᱮᱭᱟᱜ ᱟᱭᱚᱼᱵᱟᱵᱟᱣᱟᱜ ᱮᱸᱜ ᱥᱟᱱᱟᱢ ᱞᱮᱠᱟᱱᱟᱜ ᱫᱩᱞᱟᱹᱲ ᱞᱟᱹᱭ ᱛᱮ ᱯᱟᱞᱮᱧ ᱠᱚᱢᱟ ᱟᱨ ᱥᱮᱛᱟᱜ ᱱᱚ ᱴᱟ ᱨᱮ ᱯᱟᱭᱨᱟᱜ ᱯᱟᱭᱨᱟ ᱠᱟᱛᱮ ᱚᱠᱟ ᱤᱛᱩᱱ ᱟᱥᱲᱟ ᱪᱟᱞᱟᱜ ᱪᱮᱫᱞᱮᱠᱟ ᱤᱧᱤᱧ ᱟᱭᱚ ᱠᱚᱞ ᱠᱟᱱ ᱛᱟᱦᱮᱸᱫ ᱟᱨ ᱟᱣ ᱤᱧ ᱟᱣᱨᱤ ᱦᱤᱡᱩᱜ ᱦᱟᱹᱵᱤᱡ ᱨᱮ ᱤᱧ ᱟᱭᱚ ᱵᱟᱵᱟ ᱟᱨ ᱵᱷᱟᱵᱱᱟ ᱪᱤᱱᱛᱟᱹ ᱡᱚᱛᱚ ᱟᱜ ᱜᱮ ᱫᱤᱥᱟᱹ ᱢᱮᱱᱟᱜᱼᱟ ᱟᱨ ᱤᱧ ᱵᱚᱭᱦᱟ ᱥᱟᱶ ᱟᱨᱚ ᱟᱭᱢᱟ ᱜᱟᱛᱮ ᱠᱚ ᱥᱟᱶ ᱠᱩᱞᱦᱤ ᱫᱷᱩᱲᱤ ᱨᱮ ᱠᱷᱮᱸᱞᱳᱰ ᱠᱷᱚᱱ ᱤᱛᱩᱱ ᱟᱥᱲᱟ ᱪᱟᱞᱟᱜ ᱦᱤᱡᱩᱜ ᱥᱟᱱᱟᱢᱟᱜ ᱜᱮ ᱫᱤᱥᱟᱹ ᱢᱮᱱᱟᱜᱼᱟ ᱤᱧᱤᱧ ᱦᱩᱰᱤᱧ ᱩᱢᱮᱨ ᱜᱟᱛᱮ ᱠᱚ ᱚᱜ ᱦᱩᱰᱤᱹᱧ ᱩᱢᱮᱨ ᱨᱮ ᱮᱸᱜ ᱢᱤᱫ ᱥᱟᱶᱛᱮ ᱜᱟᱛᱮ ᱚᱱᱟᱠᱚ ᱜᱮ ᱮᱠᱷᱚᱱᱳ ᱫᱤᱥᱟᱹ ᱢᱮᱱᱟᱜ ᱜᱮᱭᱟ ᱥᱮ ᱚᱱᱟ ᱜᱟᱛᱮ ᱥᱟᱹᱜᱟᱹᱭ ᱠᱚ ᱮᱠᱷᱚᱱᱳ ᱡᱚᱛᱚᱱ ᱠᱟᱛᱮ ᱤᱧ ᱫᱚᱦᱚ ᱫᱚᱦᱚ ᱠᱮᱫᱟ ᱫᱚᱦᱚᱣᱟᱠᱟᱫᱟ ᱟᱨ ᱜᱚᱜᱚ ᱵᱟᱵᱟᱣᱟᱜ ᱫᱩᱞᱟᱹᱲ ᱚᱱᱟ ᱠᱚᱦᱚᱸ ᱩᱸᱻ ᱱᱚᱣᱟ ᱠᱚᱜᱮ